ᱤᱧᱟᱹᱜ ᱞᱟᱠᱪᱟᱨ ᱨᱮ ᱟᱞᱯᱚᱱᱟ ᱮᱢ ᱢᱟᱹᱡᱷᱤ ᱛᱷᱟᱱ ᱪᱟᱞᱟᱜ ᱡᱟᱦᱮᱨ ᱛᱷᱟᱱ ᱪᱟᱞᱟᱜ ᱩᱯᱟᱹᱥ ᱛᱟᱦᱮᱱ ᱱᱚᱣᱟ ᱠᱚ ᱟᱹᱱ ᱟᱹᱨᱤ ᱨᱮᱭᱟᱜ ᱟᱭᱢᱟ ᱮᱱᱮᱢ ᱢᱮᱱᱟᱜᱼᱟ ᱡᱮᱞᱮᱠᱟ ᱩᱯᱟᱹᱥ ᱛᱟᱦᱮᱱ ᱫᱚ ᱵᱚᱸᱜᱟ ᱵᱩᱨᱩ ᱚᱠᱛᱮ ᱵᱚᱸᱜᱟ ᱠᱚ ᱡᱟᱛᱮ ᱵᱟᱝᱠᱚ ᱨᱟᱸᱜᱟᱜᱼᱢᱟ ᱵᱚᱸᱜᱟ ᱠᱚ ᱡᱟᱛᱮ ᱢᱚᱡᱽᱛᱮ ᱫᱮᱵᱟᱼᱥᱮᱵᱟ ᱦᱩᱭᱩᱜ ᱟᱨ ᱤᱧᱟᱹᱜ ᱡᱟᱦᱟᱱ ᱨᱳᱜᱽ ᱵᱤᱜᱷᱤᱱ ᱠᱚ ᱵᱟᱝ ᱦᱩᱭᱩᱜ ᱢᱟ ᱚᱱᱟ ᱠᱷᱟᱹᱛᱤᱨ ᱩᱯᱟᱹᱥ ᱠᱚ ᱛᱟᱦᱮᱱᱟ ᱟᱨ ᱟᱞᱚᱯᱚᱱᱟ ᱫᱚ ᱥᱚᱦᱨᱟᱭ ᱚᱠᱛᱮ ᱢᱮᱱᱫᱚ ᱡᱟᱦᱟᱱ ᱯᱚᱨᱚᱵᱽ ᱯᱤᱦᱟᱹ ᱠᱚᱨᱮ ᱠᱚ ᱟᱞᱯᱚᱱᱟᱭᱟ ᱟᱨ ᱢᱟᱹᱡᱷᱤ ᱛᱷᱟᱱ ᱡᱟᱦᱮᱨ ᱛᱷᱟᱱ ᱨᱮᱫᱚ ᱵᱚᱸᱜᱟᱼᱵᱩᱨᱩ ᱠᱚ ᱫᱮᱵᱟ ᱥᱮᱵᱟ ᱠᱚᱣᱟ ᱡᱮᱞᱮᱠᱟ ᱵᱟᱯᱞᱟ ᱵᱤᱦᱟᱹ ᱠᱚᱨᱮ ᱢᱟᱹᱡᱷᱤ ᱛᱷᱟᱱ ᱨᱮᱭᱟᱜ ᱮᱱᱮᱢ ᱢᱮᱱᱟᱜᱼᱟ ᱟᱨ ᱡᱟᱦᱮᱨ ᱛᱷᱟᱱ ᱨᱮᱫᱚ ᱵᱟᱦᱟᱨᱮ ᱥᱚᱦᱨᱟᱭ ᱨᱮ ᱮᱢᱟᱱ ᱯᱚᱨᱚᱵᱽ ᱠᱚᱨᱮ ᱵᱚᱸᱜᱟᱼᱵᱩᱨᱩ ᱠᱟᱹᱢᱤ ᱨᱮᱭᱟᱜ ᱮᱱᱮᱢ ᱢᱮᱱᱟᱜᱼᱟ